ᱦᱮᱞᱳ ᱥᱤᱢᱟ ᱚᱠᱟᱨᱮ ᱚᱲᱟᱜ ᱨᱮᱜᱮ ᱥᱮ ᱤᱭᱟᱹ ᱚ ᱵᱟᱦᱨᱮᱧ ᱪᱟᱞᱟᱜ ᱞᱟᱹᱜᱤᱫ ᱴᱨᱮᱱ ᱛᱮ ᱦᱩᱱᱟᱹᱝ ᱴᱤᱠᱤᱴ ᱵᱩᱠᱤᱝ ᱵᱟᱝ ᱦᱩᱭᱩᱜ ᱠᱟᱱᱟ ᱟᱫᱚ ᱟᱢᱼᱢᱟ ᱚᱱᱟᱠᱚ ᱰᱷᱮᱨᱮᱢ ᱵᱟᱰᱟᱭᱟ ᱟᱫᱚ ᱦᱩᱱᱟᱹᱝᱼᱮᱢ ᱤᱭᱟᱹ ᱴᱤᱠᱤᱴᱮᱢ ᱵᱩᱠᱟᱹᱧ ᱠᱷᱟᱱ ᱟᱹᱰᱤ ᱵᱮᱥ ᱦᱩᱭᱩᱜᱼᱟ ᱦᱩᱱᱟᱹᱝ ᱦᱮᱸ ᱵᱩᱠ ᱟᱹᱧᱟᱢ ᱛᱚ ᱦᱮᱸ ᱴᱷᱤᱠ ᱜᱮᱭᱟ